ᱱᱚᱣᱟ ᱠᱚᱨᱮᱜ ᱟᱞᱮ ᱟᱹᱛᱩ ᱨᱮᱭᱟᱜ ᱠᱟᱛᱷᱟ ᱱᱟᱦᱟᱜ ᱤᱧ ᱢᱮᱛᱟᱢ ᱠᱟᱱᱟ ᱱᱚᱣᱟ ᱠᱚᱨᱮ ᱫᱚ ᱢᱟᱛᱠᱚᱢ ᱫᱟᱨᱮ ᱥᱟᱨᱡᱚᱢ ᱫᱟᱨᱮ ᱵᱟᱹᱨᱩ ᱫᱟᱨᱮ ᱠᱚ ᱵᱟᱲᱮ ᱫᱟᱨᱮ ᱠᱚ ᱟᱹᱰᱤᱜᱟᱱ ᱫᱟᱨᱮ ᱢᱮᱱᱟᱜᱼᱟ ᱚᱱᱟ ᱠᱚᱨᱮ ᱢᱤᱴᱷᱩ ᱠᱚᱞᱮ ᱟᱹᱥᱩᱞ ᱵᱟᱲᱟ ᱠᱚᱣᱟ ᱩᱱᱠᱩ ᱫᱚ ᱡᱚᱢᱟᱜ ᱫᱚ ᱵᱟᱡᱟᱨ ᱠᱷᱚᱱ ᱟᱹᱛᱩ ᱨᱮᱦᱚᱸ ᱧᱟᱢᱚᱜ ᱠᱟᱱᱟ ᱪᱷᱳᱞᱟ ᱚᱱᱟ ᱠᱚᱞᱮ ᱮᱢᱟ ᱠᱚᱣᱟ ᱫᱟᱠᱟ ᱦᱩᱲᱩ ᱢᱩᱲᱩ ᱡᱚᱛᱚᱣᱟᱜ ᱜᱮᱞᱮ ᱮᱢᱟ ᱠᱚᱣᱟ ᱦᱳᱲᱳ ᱫᱚ ᱱᱚᱣᱟ ᱠᱚᱨᱮ ᱫᱚ ᱥᱩᱭ ᱛᱩᱢᱵᱟᱹ ᱠᱚ ᱥᱮᱣ ᱠᱚ ᱚᱱᱟ ᱠᱚᱞᱮ ᱮᱢᱟ ᱠᱚᱣᱟ ᱯᱟᱨᱣᱟ ᱠᱚᱦᱚᱸ ᱢᱮᱱᱟᱜ ᱠᱚᱣᱟ ᱯᱟᱨᱣᱟ ᱫᱚᱠᱚ ᱪᱟᱣᱞᱮ ᱟᱨ ᱦᱩᱲᱩ ᱠᱚᱜᱮᱞᱮ ᱮᱢᱟ ᱠᱚ ᱠᱟᱱᱟ ᱟᱨ ᱟᱹᱥᱩᱞ ᱠᱚᱫᱚ ᱥᱤᱢ ᱠᱚ ᱢᱮᱱᱟᱜ ᱠᱚᱣᱟ ᱩᱱᱠᱩ ᱦᱚᱸ ᱦᱩᱲᱩ ᱠᱚᱜᱮᱞᱮ ᱮᱢᱟ ᱠᱚᱣᱟ ᱪᱟᱣᱞᱮ ᱠᱚ ᱟᱨ ᱯᱚᱨᱤᱵᱮᱥ ᱫᱚ ᱟᱹᱰᱤ ᱵᱮᱥᱟ